ᱥᱟᱱᱛᱟᱲᱤ ᱯᱟᱹᱨᱥᱤ ᱵᱟᱰᱟᱭ ᱛᱮ ᱠᱤᱪᱷᱩ ᱵᱟᱹᱲᱤᱡ ᱦᱩᱫᱤᱥ ᱦᱩᱭᱩᱜ ᱠᱟᱱᱟ ᱟᱵᱚ ᱥᱟᱱᱛᱟᱞ ᱨᱮᱱᱟᱜ ᱯᱟᱹᱨᱥᱤ ᱵᱟᱧᱪᱟᱣ ᱞᱟᱹᱜᱤᱫ ᱛᱮ ᱟᱵᱚ ᱫᱤᱠᱩᱣᱟᱜ ᱥᱟᱱᱛᱟᱲ ᱠᱟᱛᱷᱟ ᱨᱮ ᱟᱞᱚ ᱢᱮᱥᱟᱜ ᱢᱟ ᱟᱵᱚᱣᱟᱜ ᱮᱱᱮᱡ ᱥᱮᱨᱮᱧ ᱛᱟᱞᱟᱛᱮ ᱡᱟᱛᱮ ᱫᱤᱠᱩᱣᱟᱜ ᱮᱱᱮᱡ ᱥᱮᱨᱮᱧ ᱟᱞᱚ ᱢᱮᱥᱟᱜ ᱢᱟ ᱟᱵᱚᱣᱟᱜ ᱯᱩᱡᱟᱹ ᱛᱟᱞᱟ ᱨᱮ ᱡᱟᱛᱮ ᱫᱤᱠᱩᱣᱟᱜ ᱯᱩᱡᱟᱹ ᱟᱞᱚ ᱢᱮᱥᱟᱜᱢᱟ ᱟᱵᱚᱣᱟᱜ ᱡᱟᱦᱟᱸ ᱛᱤᱱᱟᱹᱜ ᱟᱹᱨᱤᱪᱟᱹᱞᱤ ᱢᱮᱱᱟᱜ ᱟᱠᱟᱫ ᱛᱟᱵᱚᱱᱟ ᱚᱱᱟ ᱟᱹᱨᱤᱪᱟᱹᱞᱤ ᱫᱚ ᱟᱵᱚ ᱜᱮᱵᱚᱱ ᱢᱟᱱᱟᱣ ᱢᱟ ᱫᱤᱠᱩᱣᱟᱜ ᱟᱹᱨᱤᱪᱟᱹᱞᱤ ᱫᱚ ᱟᱞᱚ ᱵᱚᱱ ᱢᱟᱱᱟᱣ ᱛᱟᱠᱚᱢᱟ ᱱᱚᱝᱠᱟ ᱠᱟᱛᱮ ᱡᱩᱫᱤ ᱟᱵᱚ ᱥᱟᱱᱟᱢ ᱥᱟᱱᱛᱟᱲ ᱠᱚ ᱟᱵᱚ ᱱᱤᱡᱮᱨᱟᱜ ᱯᱟᱹᱨᱥᱤ ᱵᱟᱧᱪᱟᱣ ᱫᱚᱦᱚᱭ ᱞᱟᱹᱜᱤᱫ ᱛᱮ ᱟᱵᱚᱣᱟᱜ ᱯᱟᱹᱨᱥᱤ ᱟᱵᱚᱣᱟᱜ ᱠᱟᱛᱷᱟ ᱟᱵᱚᱣᱟᱜ ᱞᱟᱭᱼᱞᱟᱠᱪᱟᱨ ᱟᱵᱚᱣᱟᱜ ᱮᱱᱮᱡ ᱥᱮᱨᱮᱧ ᱟᱵᱚ ᱜᱮᱵᱚᱱ ᱢᱟᱱᱟᱣᱟ ᱫᱤᱠᱩᱣᱟᱜ ᱵᱟᱝ ᱢᱟᱱᱟᱣ ᱠᱟᱛᱮᱫ ᱥᱮ ᱮᱴᱟᱜ ᱡᱟᱹᱛᱤᱭᱟᱜ ᱵᱟᱝ ᱢᱟᱱᱟᱣ ᱠᱟᱛᱮᱫ ᱟᱵᱚ ᱠᱚᱣᱟᱜ ᱜᱮᱵᱚᱱ ᱥᱟᱵ ᱫᱚᱦᱚᱭᱟ ᱛᱟᱦᱚᱞᱮ ᱠᱷᱟᱱ ᱜᱮ ᱱᱚᱣᱟ ᱨᱮᱱᱟᱜ ᱥᱚᱞᱦᱮ ᱫᱚ ᱦᱩᱭ ᱫᱟᱲᱮᱭᱟᱜᱼᱟ